ᱥᱠᱩᱞ ᱴᱮᱠᱥᱴᱵᱩᱠ ᱥᱠᱩᱞ ᱴᱮᱠᱥᱴᱵᱩᱠ ᱫᱚ ᱟᱵᱚ ᱡᱚᱛᱚᱦᱚᱲ ᱞᱟᱹᱜᱤᱫ ᱜᱮ ᱟᱹᱰᱤ ᱡᱟᱹᱨᱩᱲ ᱜᱮᱭᱟ ᱪᱮᱫᱟᱜ ᱥᱮ ᱴᱮᱠᱥᱴᱵᱩᱠ ᱪᱮᱛᱟᱱᱨᱮ ᱯᱟᱲᱦᱟᱣ ᱠᱟᱛᱮᱫ ᱟᱵᱚ ᱚᱱᱟᱜᱮ ᱵᱤᱱᱤᱰ ᱨᱮᱵᱚᱱ ᱮᱢ ᱜᱮᱭᱟ ᱟᱨ ᱴᱮᱠᱥᱴᱵᱩᱠ ᱟᱵᱚ ᱡᱩᱫᱤ ᱵᱟᱝ ᱵᱚ ᱯᱟᱲᱦᱟᱣ ᱠᱮᱭᱟ ᱛᱟᱦᱞᱮ ᱛᱟᱦᱞᱮ ᱠᱷᱟᱱ ᱫᱚ ᱟᱵᱚ ᱫᱚ ᱥᱟᱶᱦᱮᱫ ᱨᱮᱭᱟᱜ ᱠᱟᱛᱷᱟ ᱵᱟᱵᱚ ᱵᱟᱲᱟᱭ ᱧᱟᱢ ᱠᱮᱭᱟ ᱥᱟᱶᱦᱮᱫ ᱨᱮ ᱱᱟᱜᱟᱢ ᱨᱮᱭᱟᱜ ᱠᱟᱛᱷᱟ ᱵᱟᱵᱚ ᱵᱟᱲᱟᱭ ᱧᱟᱢ ᱠᱮᱭᱟ ᱟᱨ ᱴᱮᱠᱥᱴᱵᱩᱠ ᱵᱮᱜᱚᱨ ᱫᱚ ᱵᱤᱱᱤᱰ ᱦᱚᱸ ᱵᱟᱵᱚ ᱮᱢ ᱫᱟᱲᱮ ᱠᱮᱭᱟ ᱟᱨ ᱟᱭᱢᱟ ᱞᱮᱠᱷᱚᱠ ᱠᱚᱦᱚᱸ ᱢᱮᱱᱟᱜ ᱠᱚᱣᱟ ᱴᱮᱠᱥᱴᱵᱩᱠ ᱴᱮᱠᱥᱴᱵᱩᱠ ᱜᱮᱠᱚ ᱚᱞ ᱠᱟᱫᱟ ᱥᱠᱩᱞ ᱴᱮᱠᱥᱴᱵᱩᱠ ᱚᱱᱟ ᱥᱠᱩᱞ ᱴᱮᱠᱥᱴᱵᱩᱠ ᱨᱮ ᱚᱞ ᱠᱟᱫᱟ ᱠᱚ ᱟᱭᱢᱟ ᱚᱱᱚᱲᱦᱮᱸ ᱠᱚ ᱚᱱᱟ ᱚᱱᱚᱬᱦᱮ ᱠᱚ ᱟᱵᱚ ᱵᱚᱱ ᱯᱟᱲᱦᱟᱣ ᱧᱟᱢᱫᱟ ᱟᱨ ᱚᱱᱟ ᱚᱱᱚᱲ ᱚᱱᱚᱬᱦᱮ ᱠᱚ ᱡᱚᱫᱤ ᱟᱵᱚ ᱵᱟᱝ ᱵᱚᱱ ᱵᱩᱡᱽ ᱫᱟᱲᱮᱭᱟᱜ ᱠᱷᱟᱱ ᱚᱱᱟ ᱟᱵᱚᱨᱮᱱ ᱢᱟᱪᱮᱫ ᱠᱚᱠᱚ ᱠᱩᱞᱤ ᱠᱚᱣᱟ ᱚᱱᱟᱛᱮ ᱥᱠᱩᱞ ᱴᱮᱠᱥᱴᱵᱩᱠ ᱫᱚ ᱟᱹᱰᱤᱜᱮ ᱡᱟᱹᱨᱩᱲ ᱜᱮᱭᱟ